ᱦᱮᱞᱳ ᱦᱮᱸ

ᱚᱱᱟᱜᱮᱛᱚ ᱥᱤᱞᱮᱵᱟᱥ ᱢᱟ ᱪᱟᱵᱟ ᱛᱮᱜᱮ ᱦᱩᱭᱩᱜ ᱛᱟᱵᱚᱱᱟ ᱛᱚ ᱟᱨ ᱦᱚᱸ ᱜᱤᱫᱽᱨᱟᱹ ᱠᱚᱫᱚ ᱵᱟᱠᱚ ᱦᱮᱡ ᱫᱟᱲᱮᱭᱟᱜ ᱠᱟᱱᱟ ᱱᱤᱭᱟᱹ ᱦᱚᱭ ᱫᱟᱜ ᱠᱷᱟᱹᱛᱤᱨ ᱛᱮ ᱟᱨᱦᱚᱸ ᱚᱲᱟᱜ ᱨᱮᱦᱚᱸ ᱪᱟᱞᱟᱣ ᱠᱟᱛᱮᱜ ᱵᱟᱝ ᱥᱚᱢᱵᱷᱚᱵᱼᱟ ᱦᱮᱸ ᱦᱮᱸ ᱱᱚᱝᱠᱟᱱ ᱫᱟᱜ ᱥᱚᱢᱚᱭ ᱪᱮᱠᱟ ᱠᱚ ᱦᱤᱡᱩᱜ ᱜᱮᱭᱟ ᱡᱚᱛᱚ ᱦᱚᱲ ᱟᱨᱦᱚᱸ ᱥᱤᱞᱮᱵᱟᱥ ᱵᱟᱝ ᱪᱟᱵᱟᱜ ᱠᱟᱱ ᱛᱟᱵᱚᱱᱟ ᱟᱨ ᱮᱠᱥᱴᱨᱟ ᱵᱷᱟᱵᱮ ᱠᱮᱞᱟᱥ ᱦᱟᱛᱟᱣ ᱦᱩᱭᱩᱜᱼᱟ ᱜᱤᱫᱽᱨᱟᱹ ᱠᱚᱣᱟᱜ ᱵᱟᱵᱚᱱ ᱪᱟᱵᱟ ᱫᱟᱲᱮᱭᱟᱜᱼᱟ ᱦᱮᱸ

ᱦᱮᱸ ᱪᱟᱯ ᱢᱮᱱᱟᱜ ᱜᱮᱭᱟ ᱪᱟᱵᱟ ᱦᱩᱭᱩᱜᱼᱟ ᱚᱱᱟᱜᱮ ᱦᱮᱸ ᱦᱮᱸ ᱚᱱᱠᱟ ᱜᱮ ᱴᱷᱤᱠ ᱜᱮᱭᱟ